ᱦᱮᱸ ᱚᱠᱚᱭ ᱦᱮᱸ ᱪᱮᱫ ᱠᱷᱚᱵᱚᱨ ᱞᱟᱹᱭ ᱢᱮ ᱦᱮᱸ ᱫᱚᱠᱟᱱ ᱫᱚ ᱠᱷᱩᱞᱟᱹᱣ ᱜᱮᱭᱟ

ᱮᱵᱮᱞᱮᱵᱮᱞ ᱫᱚ ᱟᱭᱢᱟ ᱨᱚᱠᱚᱢ ᱥᱢᱟᱴ ᱯᱷᱳᱱ ᱢᱮᱱᱟᱜ ᱛᱤᱧᱟᱹ ᱠᱟᱨᱚᱱ ᱛᱳᱢᱟᱨ ᱤᱭᱟᱹ ᱛᱳᱢᱟᱨ ᱥᱟᱢᱥᱩᱢ ᱢᱮᱱᱟᱜ ᱛᱤᱧᱟᱹ ᱟᱭ ᱯᱷᱳᱱ ᱢᱮᱱᱟᱜᱼᱟ ᱤᱱᱯᱷᱳ ᱢᱮᱱᱟᱜ ᱛᱤᱧᱟᱹᱛᱟᱯᱚᱨᱮ ᱟᱭᱢᱟ ᱨᱚᱠᱚᱢ ᱢᱟᱱᱮ ᱟᱭᱢᱟ ᱨᱚᱠᱚᱢ ᱯᱷᱳᱱ ᱢᱮᱱᱟᱜᱼᱟ ᱟᱢ ᱪᱮᱫ ᱞᱮᱠᱟᱱ ᱯᱷᱳᱱ ᱦᱟᱛᱟᱣ ᱥᱟᱱᱟᱭᱮᱫ ᱢᱮᱭᱟ ᱦᱮᱸ ᱦᱮᱸ ᱢᱮᱱᱟᱜᱼᱟ ᱟᱭ ᱯᱷᱳᱱ ᱥᱤᱠᱴᱤᱱ ᱦᱩᱭᱩᱜ ᱠᱟᱱᱟ ᱛᱳᱢᱟᱨ ᱢᱤᱫ ᱞᱟᱠᱷ ᱠᱩᱲᱤ ᱦᱟᱡᱟᱨ ᱦᱮᱸ ᱵᱟᱨᱭᱟᱢ ᱦᱟᱛᱟᱣ ᱠᱷᱟᱡ ᱵᱟᱨᱭᱟᱜᱮᱧ ᱮᱢᱟᱢᱟ ᱰᱤᱥᱠᱟᱭᱩᱱᱴ ᱢᱮᱱᱟᱜᱼᱟ ᱢᱤᱫ ᱴᱟᱠᱟ ᱰᱤᱥᱠᱟᱭᱩᱱᱴ ᱢᱮᱱᱟᱜᱼᱟ ᱵᱳᱛᱟᱢᱵᱟᱞᱟ ᱧᱟᱢᱚᱜ ᱠᱟᱱᱟ ᱛᱳᱢᱟᱨ ᱥᱟᱛᱥᱳ ᱢᱮᱱᱟᱜᱼᱟ ᱟᱴᱥᱳ ᱢᱮᱱᱟᱜᱼᱟ ᱚᱱᱠᱟ ᱦᱟᱡᱟᱨ ᱯᱚᱱᱫᱨᱚᱥᱚ ᱦᱮᱸ ᱦᱮᱸ ᱟᱫᱚ ᱫᱟᱹᱢᱤ ᱫᱟᱹᱢᱤ ᱧᱚᱜ ᱨᱮᱱᱟᱜ ᱦᱟᱛ ᱢᱮ ᱦᱮᱸ ᱦᱮᱸ ᱢᱮᱱᱟᱜᱼᱟ ᱚᱱᱟ ᱫᱟᱢᱚᱜ ᱠᱟᱱᱟ ᱛᱳᱢᱟᱨ ᱥᱟᱲᱮᱵᱟᱭᱤᱥ ᱦᱟᱡᱟᱨ ᱴᱟᱠᱟ ᱦᱮᱸ ᱦᱮᱸ ᱟᱹᱰᱤ ᱥᱚᱥᱛᱟ ᱢᱟᱱᱮ ᱡᱟᱹᱥᱛᱤ ᱫᱟᱢ ᱨᱮᱱᱟᱜ ᱯᱷᱳᱱ ᱢᱮᱱᱟᱜ ᱛᱤᱧᱟᱹ ᱛᱳᱢᱟᱨ ᱡᱮᱴᱟ ᱱᱟᱣᱟ ᱜᱮ ᱢᱤᱴᱮᱡ ᱢᱳᱰᱮᱞ ᱚᱰᱩᱠ ᱟᱠᱟᱱ ᱡᱮ ᱤᱭᱟᱹ ᱛᱳᱢᱟᱨ ᱟᱭ ᱯᱷᱳᱱ ᱜᱮ ᱚᱱᱟ ᱨᱮᱱᱟᱜ ᱧᱩᱛᱩᱢ ᱫᱚ ᱴᱷᱤᱠ ᱚᱱᱟ ᱨᱮᱱᱟᱜ ᱫᱟᱢ ᱦᱩᱭᱩᱜ ᱠᱟᱱᱟ ᱰᱮᱲᱞᱟᱠᱷ ᱚᱸᱻ ᱥᱚᱥᱛᱟ ᱢᱮᱱᱟᱜ ᱢᱤᱫᱴᱮᱡ ᱞᱟᱵᱷᱟ

ᱦᱮᱸ ᱴᱷᱤᱠ ᱜᱮᱭᱟ ᱛᱟᱦᱚᱞᱮ ᱛᱤᱱ ᱥᱳᱢᱚᱭ ᱮᱢ ᱦᱤᱡᱩᱜ ᱠᱟᱱᱟ ᱴᱷᱤᱠ ᱜᱮᱭᱟ ᱛᱟᱲᱟ ᱛᱟᱹᱲᱤ ᱫᱚᱠᱟᱱᱤᱧ ᱵᱚᱱᱫᱚᱭᱟ ᱵᱟᱝᱠᱷᱟᱡ ᱴᱷᱤᱠ